ᱡᱮᱭᱥᱮ ᱠᱤ ᱯᱚᱭᱥᱟ ᱵᱮᱯᱟᱨ ᱛᱮᱫᱚ ᱡᱮᱭᱥᱮ ᱠᱤ ᱞᱟᱦᱟᱛᱮ ᱡᱮᱠᱳᱱᱳ ᱡᱤᱱᱤᱥ ᱦᱟᱛᱟᱣ ᱦᱩᱭᱩᱜ ᱠᱟᱱ ᱛᱟᱦᱮᱸᱱᱟ ᱡᱮᱭᱥᱮ ᱠᱤ ᱚᱱᱟ ᱨᱮᱱᱟᱜ ᱫᱟᱢ ᱛᱤᱱᱟᱹᱜ ᱡᱮᱭᱥᱮ ᱠᱤᱛᱚᱠᱷᱚᱱ ᱫᱚ ᱢᱟᱱᱮ ᱯᱚᱭᱥᱟ ᱛᱤ ᱛᱮᱜᱮ ᱵᱚ ᱮᱢᱟ ᱠᱚ ᱠᱟᱱ ᱛᱟᱦᱮᱸᱱᱟ ᱡᱟᱦᱟᱸᱱᱟᱜ ᱜᱮᱢ ᱦᱟᱛᱟᱣ ᱡᱟᱦᱟᱸ ᱛᱤᱱᱟᱹᱜ ᱢᱟᱨᱟᱝ ᱡᱤᱱᱤᱥ ᱠᱤᱝᱵᱟ ᱡᱟᱦᱟᱸ ᱛᱤᱱᱟᱹᱜ ᱠᱟᱹᱴᱤᱡ ᱡᱤᱱᱤᱥ ᱜᱮᱢ ᱦᱟᱛᱟᱣ ᱢᱟᱱᱮ ᱛᱤ ᱛᱮᱜᱮ ᱯᱚᱭᱥᱟ ᱮᱢᱟᱭ ᱦᱩᱭᱩᱜ ᱠᱟᱱ ᱛᱟᱢᱟ ᱟᱨ ᱱᱮᱛᱟᱨᱟᱜ ᱤᱱᱴᱟᱨᱱᱮᱴ ᱫᱩᱜᱽ ᱨᱮᱫᱚ ᱟᱭᱢᱟ ᱜᱮ ᱢᱟᱱᱮ ᱱᱮᱛᱟᱨᱟᱜ ᱡᱩᱜᱽ ᱨᱮᱫᱚ ᱟᱹᱰᱤ ᱜᱮ ᱯᱚᱨᱤᱵᱚᱨᱛᱚᱱ ᱦᱮᱡ ᱮᱱᱟ ᱡᱮᱥᱭᱥᱮ ᱠᱤ ᱤᱱᱴᱟᱨᱱᱮᱴ ᱩᱸᱜ ᱵᱮᱵᱚᱦᱟᱨ ᱦᱮᱡ ᱟᱠᱟᱱ ᱠᱷᱟᱡ ᱫᱚ ᱡᱮᱭᱥᱮ ᱜᱮ ᱱᱮᱛᱟᱨ ᱫᱚ ᱯᱷᱳᱱ ᱯᱮ ᱯᱮᱴᱤᱭᱮᱢ ᱱᱚᱝᱠᱟᱱ ᱱᱚᱝᱠᱟᱱᱟᱜ ᱮᱯᱞᱤᱠᱮᱥᱚᱱ ᱫᱤᱭᱮ ᱯᱮᱭᱥᱟ ᱯᱮᱢᱮᱱᱴ ᱦᱩᱭᱩᱜ ᱠᱟᱱᱟ ᱡᱮᱭᱥᱮ ᱜᱮ ᱮᱸ ᱡᱟᱦᱟᱸᱭ ᱫᱚᱠᱟᱱ ᱡᱩᱫᱤ ᱯᱷᱳᱱ ᱯᱮ ᱢᱮᱱᱟᱜ ᱛᱟᱭᱟ ᱛᱟᱞᱦᱮ ᱵᱟᱱᱟ ᱦᱚᱲ ᱴᱷᱮᱡ ᱜᱮ ᱡᱩᱫᱤ ᱚᱱᱟ ᱥᱩᱵᱤᱫᱟ ᱢᱮᱱᱟᱜ ᱠᱟᱫᱟ ᱛᱟᱞᱦᱮ ᱮᱸᱜ ᱚᱱᱟᱛᱮᱜᱮ ᱢᱟᱱᱮ ᱤᱱᱴᱟᱨᱱᱮᱴ ᱛᱮᱫᱚ ᱢᱟᱱᱮ ᱯᱮ ᱦᱩᱭᱩᱜ ᱠᱟᱱᱟ ᱟᱨᱠᱤ ᱡᱮᱭᱥᱮ ᱜᱮ ᱯᱚᱭᱥᱟ ᱫᱚ ᱟᱨ ᱡᱚᱴᱮᱫ ᱵᱟᱝ ᱦᱩᱭᱩᱜ ᱠᱟᱱᱟ ᱞᱟᱦᱟ ᱛᱮᱫᱚ ᱚᱱᱠᱟ ᱫᱚ ᱵᱟᱝ ᱛᱟᱦᱮᱸ ᱠᱟᱱᱟ ᱠᱳᱱᱳ ᱤᱱᱴᱟᱨᱱᱮᱴ ᱵᱟᱝ ᱯᱚᱨᱤᱵᱚᱨᱛᱚᱱ ᱟᱠᱟᱱ ᱠᱷᱟ ᱛᱤᱨ ᱟᱨ ᱱᱮᱛᱟᱨ ᱫᱚ ᱯᱚᱨᱤᱵᱚᱨᱛᱚᱱᱚᱜ ᱠᱟᱱ ᱠᱷᱟᱹᱛᱤᱨ ᱱᱤᱛ ᱫᱚ ᱯᱚᱭᱥᱟ ᱟᱨ ᱵᱟᱵᱚᱱ ᱡᱚᱴᱮᱫ ᱫᱟᱲᱮᱭᱟᱜ ᱠᱟᱱᱟ ᱚᱱᱟ ᱯᱚᱭᱥᱟ ᱫᱚ